ᱤᱧᱟᱹᱜ ᱡᱚᱛᱚᱠᱷᱚᱱ ᱢᱟᱨᱟᱝ ᱮᱱᱮᱢ ᱫᱚ ᱠᱟᱹᱢᱤ ᱟᱨ ᱱᱚᱣᱟ ᱠᱟᱹᱢᱤᱫᱚ ᱦᱩᱭᱩᱜ ᱠᱟᱱᱟ ᱥᱟᱶᱛᱟᱨᱮᱱ ᱦᱚᱲᱠᱩ ᱞᱟᱹᱜᱤᱫ ᱵᱷᱟᱹᱞᱟᱹᱭ ᱠᱟᱹᱢᱤ ᱱᱟᱦᱟᱜ ᱥᱟᱶᱛᱟᱨᱮ ᱦᱩᱰᱤᱧᱠᱩ ᱡᱟᱦᱟᱸᱭ ᱠᱚᱫᱚ ᱟᱵᱩᱨᱮᱱ ᱱᱟᱣᱟ ᱯᱤᱲᱦᱤᱨᱮᱱ ᱵᱟᱹᱛᱤ ᱠᱟᱱᱟᱠᱩ ᱩᱱᱠᱩ ᱪᱮᱛᱟᱱ ᱡᱟᱦᱟᱸᱞᱮᱠᱟ ᱦᱚᱨᱵᱤᱨ ᱨᱮ ᱱᱟᱦᱟᱪᱟᱨ ᱥᱮ ᱵᱟᱹᱲᱤᱡ ᱠᱟᱹᱢᱤ ᱦᱩᱭᱩᱜ ᱠᱟᱱᱟ ᱚᱱᱟ ᱴᱮᱠᱟᱣ ᱫᱟᱨᱟᱢ ᱞᱟᱹᱜᱤᱫ ᱢᱤᱫᱴᱟᱝ ᱜᱟᱶᱛᱟ ᱥᱟᱶ ᱡᱚᱯᱲᱟᱣ ᱢᱤᱱᱟᱹᱧᱟ ᱵᱤᱥᱮᱥ ᱠᱟᱭᱛᱮ ᱠᱩᱲᱤ ᱜᱤᱫᱽᱨᱟᱹᱠᱩ ᱪᱮᱛᱟᱱᱨᱮ ᱡᱟᱦᱟᱸ ᱵᱟᱹᱲᱤᱡ ᱠᱟᱹᱢᱤ ᱦᱩᱭᱩᱜ ᱠᱟᱱᱟ ᱚᱱᱟ ᱪᱮᱛᱟᱱ ᱨᱮᱜᱮ ᱟᱞᱮᱫᱚ ᱡᱟᱹᱥᱛᱤ ᱡᱚᱨᱞᱮ ᱮᱢᱟᱜᱼᱟ ᱚᱱᱟ ᱠᱟᱹᱢᱤᱨᱮ ᱤᱧ ᱟᱹᱰᱤᱜᱟᱱ ᱥᱟᱨᱦᱟᱣ ᱟᱨ ᱟᱭᱢᱟ ᱦᱚᱲᱴᱷᱮᱱ ᱠᱷᱚᱱ ᱜᱚᱲᱚᱧ ᱧᱟᱢ ᱟᱠᱟᱫᱟ ᱱᱚᱣᱟ ᱵᱮᱜᱚᱨ ᱦᱚᱸ ᱠᱩᱲᱤ ᱜᱤᱫᱽᱨᱟᱹ ᱠᱚᱣᱟᱜ ᱦᱚᱲᱢᱚ ᱵᱟᱦᱟ ᱚᱠᱛᱚᱨᱮ ᱡᱟᱦᱟᱱ ᱟᱱᱟᱴ ᱥᱮ ᱮᱴᱠᱮᱴᱚᱲᱮ ᱦᱩᱭᱞᱮᱱᱠᱷᱟᱱ ᱚᱱᱟ ᱞᱟᱹᱜᱤᱫ ᱛᱮᱦᱚᱸ ᱨᱮᱸᱜᱮᱡ ᱱᱟᱪᱟᱨ ᱚᱲᱟᱜ ᱨᱮᱱ ᱠᱩᱲᱤ ᱜᱤᱫᱽᱨᱟᱹᱠᱩ ᱜᱚᱲᱚᱞᱮ ᱮᱢᱟᱠᱚᱣᱟ ᱟᱨ ᱚᱞᱚᱜ ᱯᱟᱲᱦᱟᱜ ᱨᱮ ᱡᱟᱦᱟᱸ ᱛᱮ ᱵᱷᱟᱜᱤᱴᱷᱤᱠ ᱠᱩ ᱥᱮᱬᱟ ᱫᱟᱲᱤᱜ ᱚᱱᱟ ᱞᱟᱹᱜᱤᱫ ᱦᱚᱸ ᱜᱚᱲᱚᱞᱮ ᱮᱢᱟᱠᱩᱣᱟ ᱚᱱᱟ ᱞᱟᱹᱜᱤᱫ ᱤᱧᱫᱚ ᱟᱹᱰᱤ ᱜᱚᱨᱚᱵᱤᱧ ᱵᱩᱡᱟ